ᱜᱟᱛᱟᱠ ᱨᱮ ᱟᱭᱢᱟ ᱛᱤᱨᱞᱟᱹ ᱠᱚᱜᱮ ᱢᱮᱱᱟᱜ ᱠᱚᱣᱟ ᱛᱚ ᱟᱛᱳ ᱨᱮ ᱚᱱᱟ ᱨᱮᱱᱟᱜ ᱵᱮᱵᱚᱥᱛᱟ ᱢᱮᱱᱟᱜ ᱜᱮᱭᱟ ᱪᱤᱠᱤᱥᱟ ᱨᱮᱱᱟᱜ ᱡᱟᱦᱟᱸ ᱫᱚ ᱪᱟᱸᱫᱚ ᱠᱤᱭᱟᱹ ᱪᱤᱠᱤᱥᱟ ᱨᱮᱱᱟᱜ ᱵᱮᱵᱚᱥᱛᱟ ᱫᱚ ᱢᱮᱱᱟᱜ ᱜᱮᱭᱟ ᱛᱚ ᱟᱞᱮ ᱡᱟᱦᱟᱸᱭ ᱛᱤᱨᱞᱟᱹ ᱠᱚ ᱢᱮᱱᱟᱜ ᱞᱮᱭᱟ ᱩᱱᱠᱩ ᱪᱮᱛᱟᱱ ᱨᱮ ᱵᱷᱟᱹᱜᱤ ᱪᱤᱠᱤᱥᱟ ᱦᱩᱭᱩᱜ ᱜᱮᱭᱟ ᱩᱱᱠᱩ ᱪᱤᱠᱤᱥᱟ ᱠᱩᱡ ᱢᱮᱱᱟᱜ ᱠᱚ ᱜᱮᱭᱟ ᱡᱟᱦᱟᱱᱟᱜ ᱜᱤ ᱦᱟᱡᱟᱸᱭᱟᱜ ᱯᱚᱨᱚᱵᱮᱞᱮᱢ ᱦᱩᱭᱩᱜᱼᱟ ᱡᱚᱛᱚ ᱜᱮ ᱟᱞᱮ ᱪᱤᱠᱤᱥᱚᱠ ᱴᱷᱮᱱ ᱞᱮ ᱪᱟᱞᱟᱜ ᱜᱮᱭᱟ ᱡᱟᱦᱟᱸ ᱛᱮ ᱟᱞᱮ ᱵᱷᱟ ᱞᱤ ᱞᱮ ᱛᱟᱦᱮᱸ ᱫᱟᱲᱮᱭᱟᱜᱼᱟ ᱚᱱᱟ ᱠᱷᱟᱹᱛᱤᱨ ᱛᱮ ᱛᱚ ᱪᱟᱸᱫᱚ ᱛᱳᱣᱟ ᱚᱠᱛᱚ ᱛᱤᱨᱞᱟᱹ ᱡᱟᱦᱟᱸᱭ ᱛᱟᱦᱮᱱᱟ ᱩᱱᱠᱩ ᱪᱮᱫ ᱱᱤᱭᱚᱢ ᱠᱩᱡ ᱯᱟᱞᱚᱱ ᱦᱩᱭᱩᱜ ᱛᱟᱠᱚᱭᱟ ᱥᱮ ᱪᱮᱫ ᱞᱮᱠᱟ ᱛᱟᱦᱮᱸ ᱞᱮᱱ ᱠᱷᱟᱱ ᱟᱢᱟᱜ ᱦᱚᱲᱢᱚ ᱴᱷᱤᱠ ᱛᱟᱦᱮᱱᱟ ᱥᱮ ᱢᱚᱡᱮᱢ ᱛᱟᱦᱮᱸ ᱫᱟᱲᱮᱭᱟᱜᱼᱟ ᱡᱟᱦᱟᱱᱟᱜ ᱨᱳᱜ ᱟᱡᱟᱨ ᱵᱟᱝ ᱧᱟᱢ ᱢᱮᱭᱟ ᱛᱚ ᱚᱱᱟ ᱠᱷᱟᱹᱛᱤᱨ ᱛᱮ ᱩᱱᱠᱩ ᱡᱚᱛᱚ ᱟᱞᱮ ᱠᱟᱹᱢᱤ ᱦᱚᱨᱟ ᱥᱮ ᱱᱤᱭᱚᱢ ᱠᱩᱡ ᱠᱚ ᱞᱟᱹᱭ ᱟᱞᱮ ᱜᱮᱭᱟ ᱟᱨ ᱟᱞᱮ ᱦᱚᱸ ᱚᱱᱟ ᱱᱤᱭᱚᱢ ᱧᱮᱞ ᱠᱟᱛᱮᱜ ᱜᱮ ᱟᱞᱮᱞᱮ ᱪᱟᱞᱟᱜ ᱜᱮᱭᱟ ᱟᱨ ᱱᱚᱣᱟ ᱚᱠᱛᱚ ᱫᱚ ᱥᱟᱯᱷᱟ ᱥᱟᱹᱯᱷᱤ ᱟᱢᱟᱜ ᱦᱚᱲᱢᱚ ᱥᱟᱶᱟᱨ ᱫᱚᱦᱚ ᱞᱟᱜᱟᱣ ᱟᱢᱟ ᱥᱮ ᱚᱱᱟ ᱥᱟᱯᱷᱟ ᱥᱟᱹᱯᱷᱤ ᱛᱟᱦᱮᱸ ᱞᱮᱱ ᱠᱷᱟᱱ ᱡᱟᱦᱟᱱᱟᱜ ᱮᱴᱟᱜ ᱨᱳᱜ ᱟᱡᱟᱨ ᱦᱚᱸ ᱵᱟᱝ ᱧᱟᱢ ᱢᱮᱭᱟ ᱟᱨ ᱱᱚᱣᱟ ᱚᱠᱛᱚ ᱫᱚ ᱦᱚᱨᱢᱚ ᱥᱟᱶᱟᱨ ᱥᱟᱯᱷᱟ ᱥᱟᱹᱯᱷᱤ ᱛᱟᱦᱮᱱ ᱟᱹᱰᱤ ᱜᱤ ᱞᱟᱹᱠᱛᱤᱭᱟᱜ ᱠᱟᱱᱟ